ᱢᱚᱬᱮ ᱦᱚᱲᱟᱜ ᱧᱩᱛᱩᱢ ᱦᱩᱭᱩᱜ ᱠᱟᱱᱟ ᱞᱟᱣ ᱢᱩᱨᱢᱩ ᱞᱚᱠᱠᱷᱚᱱ ᱦᱮᱢᱵᱨᱚᱢ ᱥᱤᱫᱟᱹ ᱢᱟᱨᱰᱤ ᱟᱢᱛᱟ ᱠᱤᱥᱠᱩ ᱟᱨ ᱢᱚᱱᱳ ᱢᱟᱨᱰᱤ ᱴᱤᱠᱟᱨᱟᱢ ᱴᱩᱰᱩ ᱨᱚᱢᱮᱥ ᱢᱟᱹᱡᱷᱤ ᱟᱨ